ᱤᱧᱟᱹᱜ ᱥᱚᱨᱮᱥ ᱠᱷᱮᱞᱳᱰ ᱫᱚ ᱦᱩᱭᱩᱜ ᱠᱟᱱᱟ ᱯᱷᱩᱴᱵᱚᱞ ᱦᱮᱸ ᱯᱷᱩᱴᱵᱚᱞ ᱮᱱᱮᱡ ᱫᱚ ᱟᱹᱰᱤ ᱟᱸᱴᱤᱧ ᱠᱩᱥᱤᱭᱟᱜ ᱜᱮᱭᱟ ᱯᱷᱩᱴᱵᱚᱞ ᱫᱚ

ᱟᱨ ᱚᱱᱠᱟ ᱚᱲᱟᱜ ᱥᱮᱫ ᱠᱷᱚᱱ ᱫᱚ ᱚᱱᱠᱟ ᱵᱟᱠᱚ ᱫᱟᱬᱟ ᱦᱚᱪᱚ ᱟᱜᱼᱟ ᱥᱮ ᱡᱟᱸᱦᱟᱱᱟᱜ ᱡᱟᱭᱜᱟ ᱪᱟᱞᱟᱜ ᱥᱟᱱᱟ ᱢᱮᱭᱟ ᱧᱮᱧᱮᱞ ᱞᱟᱹᱜᱤᱫ ᱵᱟᱠᱚ ᱥᱮᱱ ᱦᱚᱪᱚ ᱟᱜᱼᱟ ᱯᱷᱩᱴᱵᱚᱞ ᱮᱱᱮᱡ ᱠᱟᱛᱮᱜ ᱦᱚᱸ ᱟᱭᱢᱟ ᱡᱟᱭᱜᱟᱜᱤᱧ ᱧᱮᱞ ᱠᱟᱫᱟ ᱜᱳᱴᱟ ᱜᱤᱧ ᱪᱟᱞᱟᱣ ᱵᱟᱲᱟ ᱠᱟᱱᱟ ᱟᱨ ᱟᱹᱰᱤᱜᱟᱱ ᱯᱨᱟᱭᱤᱡ ᱠᱚᱞᱮ ᱟᱹᱜᱩ ᱠᱟᱫᱟ ᱜᱟᱛᱮ ᱠᱚ ᱥᱟᱶ ᱦᱚᱸ ᱟᱹᱰᱤ ᱢᱚᱸᱡ ᱟᱹᱭᱠᱟᱹᱜᱼᱟ ᱜᱟᱛᱮᱜ ᱥᱚᱢᱚᱭ ᱯᱨᱮᱠᱴᱤᱥ ᱟᱞᱮ ᱢᱤᱫ ᱥᱚᱝᱜᱮ ᱛᱮ ᱠᱳᱪ ᱮ ᱦᱤᱡᱩᱜᱼᱟ ᱠᱳᱪ ᱮ ᱯᱨᱮᱠᱴᱤᱥ ᱦᱚᱪᱚ ᱞᱮᱭᱟ ᱪᱮᱫ ᱞᱮᱠᱟᱢ ᱯᱨᱮᱠᱴᱤᱥᱟᱼᱟ ᱚᱱᱠᱟ ᱜᱮ ᱯᱷᱚᱞ ᱦᱚᱢ ᱧᱟᱢᱼᱟ ᱛᱳ ᱯᱨᱮᱠᱴᱤᱥ ᱠᱟᱹᱦᱟᱹᱭ ᱞᱮᱠᱷᱟᱱ ᱠᱳᱪ ᱦᱚᱸ ᱟᱹᱰᱤ ᱡᱳᱨᱮ ᱮᱜᱮᱨ ᱠᱟᱱ ᱛᱟᱸᱦᱮᱱᱟ ᱚᱱᱟ ᱠᱷᱟᱹᱛᱤᱨ ᱵᱟᱞᱮ ᱠᱟᱹᱢᱦᱟᱹᱭᱼᱟ ᱠᱟᱹᱢᱦᱟᱹᱭ ᱞᱮᱠᱷᱟᱡ ᱜᱮ ᱥᱮᱨ ᱮ ᱢᱮᱱᱟ ᱛᱤᱱᱟᱹᱜ ᱮᱢ ᱠᱟᱢᱦᱟᱹᱭ ᱟ ᱩᱱᱟᱹᱜ ᱜᱮ ᱟᱢᱟᱜ ᱜᱮ ᱵᱟᱝ ᱦᱩᱭᱩᱜᱼᱟ ᱪᱮᱥᱴᱟᱭ ᱢᱮ ᱢᱤᱫ ᱫᱤᱱ ᱦᱤᱞᱳᱜ ᱫᱚᱢ ᱞᱟᱦᱟ ᱫᱟᱲᱮᱭᱟᱜ ᱜᱮᱭᱟ ᱚᱱᱠᱟ ᱢᱮᱱ ᱠᱷᱟᱹᱛᱤᱨ ᱛᱮ ᱟᱹᱰᱤ ᱡᱳᱨ ᱞᱮ ᱯᱨᱮᱠᱴᱤᱥᱚᱜᱼᱟ ᱟᱨ ᱡᱟᱸᱦᱟ ᱨᱮᱜᱮ ᱜᱟᱛᱮ ᱞᱮ ᱪᱟᱞᱟᱜ ᱠᱟᱱᱟ ᱚᱱᱰᱮ ᱠᱷᱚᱱ ᱜᱮ ᱯᱨᱟᱭᱤᱡ ᱫᱚᱞᱮ ᱟᱹᱜᱩ ᱠᱟᱫᱟ ᱢᱤᱫ ᱵᱟᱨ ᱫᱷᱟᱣ ᱫᱚ ᱵᱟᱞᱮ ᱟᱹᱜᱩ ᱠᱟᱫᱟ ᱦᱟᱨ ᱡᱤᱛ ᱫᱚ ᱢᱮᱱᱟᱜ ᱜᱮᱭᱟ ᱛᱳ ᱡᱟᱸᱦᱟ ᱨᱮᱜᱮᱞᱮ ᱪᱟᱞᱟᱣ ᱠᱟᱱᱟ ᱚᱱᱰᱮ ᱠᱷᱚᱱ ᱜᱮ ᱵᱮᱥᱤᱨ ᱵᱷᱟᱜ ᱜᱮᱞᱮ ᱟᱹᱜᱩ ᱠᱟᱫᱟ ᱟᱹᱰᱤ ᱡᱷᱟᱹᱞ ᱡᱷᱟᱹᱞ ᱡᱟᱭᱜᱟ ᱞᱮ ᱪᱟᱞᱟᱣ ᱠᱟᱱᱟ ᱚᱲᱟᱜ ᱨᱮᱱ ᱦᱚᱲ ᱦᱚᱸᱠᱚ ᱮᱜᱮᱨ ᱠᱟᱱ ᱛᱟᱸᱦᱮᱱᱟ ᱡᱮ ᱵᱚᱞ ᱮᱱᱮᱡ ᱠᱟᱛᱮᱜ ᱪᱮᱫ ᱮᱢ ᱧᱟᱢᱟ ᱮᱱᱠᱷᱟᱱ ᱱᱮᱛᱟᱨ ᱚᱲᱟᱜ ᱨᱮᱱ ᱦᱚᱲ ᱠᱚ ᱵᱩᱡᱷᱟᱹᱣ ᱠᱮᱫᱟ ᱡᱮ ᱵᱟᱝ ᱠᱩᱲᱤ ᱜᱤᱫᱽᱨᱟᱹ ᱦᱚᱸ ᱱᱮᱛᱟᱨ ᱫᱚᱠᱚ ᱜᱟᱛᱮᱜ ᱠᱟᱱ ᱜᱮᱭᱟ ᱟᱭᱢᱟ ᱡᱟᱭᱜᱟ ᱨᱮ ᱟᱭᱢᱟ ᱦᱚᱲ ᱜᱮ ᱪᱟᱹᱠᱨᱤ ᱥᱮ ᱠᱟᱹᱢᱤ ᱠᱚ ᱮᱢ ᱠᱟᱜ ᱠᱚᱣᱟ ᱚᱱᱟᱛᱮ ᱱᱮᱛᱟᱨ ᱫᱚ ᱵᱚᱞ ᱮᱱᱮᱡ ᱫᱚ ᱵᱟᱠᱚ ᱵᱟᱝ ᱠᱟᱱᱟ ᱚᱱᱟᱛᱮ ᱱᱮᱛᱟᱨ ᱫᱚ ᱠᱩᱲᱤ ᱜᱤᱫᱽᱨᱟᱹ ᱫᱚ ᱟᱹᱰᱤ ᱠᱷᱚᱱ ᱠᱚ ᱞᱟᱦᱟ ᱜᱮᱭᱟ ᱱᱮᱛᱟᱨ ᱫᱚ ᱠᱩᱲᱤ ᱦᱚᱸ ᱠᱚᱲᱟ ᱞᱮᱠᱟ ᱠᱚ ᱮᱱᱮᱡ ᱫᱟᱲᱮᱭᱟᱜ ᱠᱟᱱᱟ ᱟᱨ ᱤᱧ ᱦᱚᱸ ᱟᱹᱰᱤ ᱡᱳᱨ ᱤᱧ ᱜᱟᱛᱮᱜ ᱠᱟᱱᱟ ᱜᱟᱛᱮᱧ ᱪᱮᱥᱴᱟᱭ ᱫᱟ ᱤᱧ ᱦᱚᱧ ᱪᱮᱥᱴᱟᱭ ᱫᱟ ᱡᱮ ᱤᱧ ᱦᱚᱸ ᱞᱟᱹᱴᱩ ᱡᱟᱭᱜᱟᱧ ᱪᱟᱞᱟᱣ ᱫᱟᱲᱮᱭᱟᱜᱼᱢᱟ ᱟᱨ ᱤᱧ ᱞᱟᱹᱜᱤᱫ ᱛᱮ ᱚᱲᱟᱜ ᱨᱮᱱ ᱦᱚᱲ ᱦᱚᱸ ᱥᱟᱯᱳᱴ ᱢᱮᱱᱟᱜ ᱠᱚᱣᱟ ᱜᱟᱛᱮ ᱦᱚᱪᱚᱱᱟ ᱟᱞᱮ ᱨᱮᱱ ᱠᱩᱲᱤ ᱫᱚ ᱟᱨ ᱫᱟᱫᱟ ᱛᱟᱠᱚ ᱦᱚᱸᱠᱚ ᱵᱟᱨᱚᱱ ᱠᱟᱱ ᱛᱟᱸᱦᱮᱜ ᱞᱟᱦᱟ ᱛᱮᱫᱚ ᱟᱢ ᱫᱚᱢ ᱠᱩᱲᱤ ᱠᱟᱱᱟ ᱛᱳ ᱤᱧ ᱦᱚᱧ ᱡᱳᱨ ᱮᱜ ᱠᱟᱱ ᱛᱟᱸᱦᱮᱱ ᱚᱲᱟᱜ ᱨᱮ ᱡᱮ ᱠᱩᱲᱤ ᱠᱟᱱ ᱛᱮᱫᱳᱧ ᱪᱤᱠᱟᱭᱮᱱᱟ ᱱᱮᱛᱟᱨ ᱫᱚ ᱠᱩᱲᱤ ᱦᱚᱸᱠᱚ ᱜᱟᱛᱮᱜ ᱠᱟᱱᱟ ᱚᱱᱟᱛᱮ ᱤᱧ ᱫᱚ ᱵᱚᱞ ᱮᱱᱮᱡ ᱫᱚ ᱟᱞᱚᱯᱮ ᱢᱟᱱᱟᱧᱟ ᱤᱧ ᱚᱱᱟ ᱡᱳᱨ ᱠᱷᱟᱹᱛᱤᱨ ᱛᱮ ᱤᱧ ᱫᱚ ᱮᱠᱷᱚᱱ ᱫᱚ ᱜᱟᱛᱮᱜ ᱫᱚ ᱵᱟᱠᱚ ᱢᱟᱱᱟᱧᱟ ᱤᱧ ᱫᱚ ᱮᱠᱷᱚᱱ ᱫᱚ ᱟᱹᱰᱤ ᱟᱸᱴᱤᱧ ᱜᱟᱛᱮᱜ ᱞᱟᱹᱜᱤᱫ ᱥᱟᱯᱳᱨᱴ ᱤᱧ ᱮᱢ ᱫᱟ ᱟᱨ ᱯᱨᱮᱠᱴᱤᱥ ᱦᱚᱧ ᱪᱟᱞᱟᱜ ᱜᱮᱭᱟ